ᱱᱚᱜᱼᱚᱭ ᱱᱚᱝᱠᱟ ᱦᱚᱲᱢᱚ ᱨᱮᱱᱟᱝ ᱠᱟᱛᱷᱟᱧ ᱨᱚᱲᱮᱜᱼᱟ ᱡᱮ ᱥᱮᱫᱟᱭ ᱫᱚ ᱛᱟᱦᱮᱱ ᱥᱟᱞᱯᱷᱮᱴ ᱫᱚ ᱵᱟᱝᱼᱟ ᱜᱩᱨᱤᱡ ᱠᱷᱚᱛ ᱛᱟᱦᱮᱸ ᱠᱟᱱᱟ ᱜᱩᱨᱤᱡ ᱠᱷᱚᱛ ᱨᱮᱱᱟᱝ ᱡᱚᱢ ᱫᱚ ᱛᱟᱦᱮᱱ ᱟᱹᱰᱤ ᱱᱟᱯᱟᱭᱜᱮ ᱦᱚᱲᱢᱚ ᱠᱚ ᱛᱟᱦᱮᱱᱟ ᱟᱨ ᱚᱱᱟᱫᱚ ᱛᱟᱦᱮᱱ ᱟᱹᱰᱤ ᱵᱮᱥ ᱜᱮᱭᱟ ᱟᱨ ᱱᱤᱛᱳᱜ ᱫᱚ ᱥᱟᱞᱯᱷᱮᱴ ᱡᱤᱱᱤᱥ ᱡᱚᱛᱣᱟᱜ ᱵᱚᱱ ᱡᱚᱢᱮᱫᱟ ᱫᱟᱠᱟ ᱩᱛᱩ ᱥᱮ ᱫᱚᱠᱟᱱ ᱡᱤᱱᱤᱥ ᱥᱮ ᱚᱲᱟᱜ ᱨᱮᱱᱟᱜ ᱡᱟᱦᱟᱱᱟᱜ ᱜᱮ ᱫᱚᱠᱟᱱ ᱡᱤᱱᱤᱥ ᱵᱚᱱ ᱡᱚᱢᱮᱫᱟ ᱮᱱᱠᱷᱟᱱ ᱚᱱᱟ ᱤᱫᱤᱛᱮ ᱦᱚᱲᱢᱚᱨᱮ ᱟᱡᱟᱨ ᱵᱮᱢᱟᱨ ᱦᱚᱸ ᱡᱚᱱᱢᱚᱜ ᱠᱟᱱᱟ ᱛᱚ ᱚᱠᱟ ᱞᱮᱠᱟᱛᱮ ᱟᱢᱟᱜ ᱦᱚᱲᱢᱚ ᱵᱮᱥᱮᱢ ᱫᱚᱦᱚᱭᱟ ᱟᱨ ᱪᱮᱫ ᱞᱮᱠᱟ ᱛᱮᱵᱚᱱ ᱱᱟᱯᱟᱭᱟ ᱛᱚ ᱱᱤᱛᱳᱜ ᱫᱚ ᱱᱚᱜᱼᱚᱭ ᱱᱚᱝᱠᱟ ᱥᱚᱨᱠᱟᱨ ᱥᱩᱵᱤᱫᱷᱟᱭ ᱮᱢ ᱟᱠᱟᱫ ᱵᱚᱱᱟᱭ ᱡᱮ ᱦᱚᱥᱯᱤᱴᱟᱞ ᱮᱢᱟᱱ ᱮᱢᱠᱟᱫ ᱵᱚᱱᱟᱭ ᱡᱟᱦᱟᱸᱭ ᱡᱟᱦᱟᱸᱭ ᱦᱚᱲ ᱴᱟᱠᱟ ᱯᱚᱭᱥᱟ ᱵᱟᱝ ᱦᱩᱭᱩᱜ ᱠᱟᱱᱟ ᱥᱚᱨᱠᱟᱨᱤ ᱦᱚᱥᱯᱤᱴᱟᱞ ᱨᱮᱠᱚ ᱮᱞᱟᱡᱚᱜ ᱠᱟᱱᱟ ᱟᱨ ᱡᱟᱦᱟᱸᱭ ᱡᱟᱦᱟᱸᱭ ᱦᱚᱲ ᱴᱟᱠᱟ ᱯᱩᱭᱥᱟᱹ ᱢᱮᱱᱟᱜ ᱦᱚᱲ ᱫᱚ ᱢᱟᱨᱟᱝ ᱢᱟᱨᱟᱝ ᱦᱚᱸᱥᱯᱤᱴᱟᱞ ᱨᱮᱠᱚ ᱮᱞᱟᱡᱚᱜ ᱠᱟᱱᱟ ᱛᱚ ᱚᱱᱟᱛᱮ ᱤᱧᱫᱩᱧ ᱢᱮᱱᱟ ᱡᱮ ᱡᱟᱦᱟᱱ ᱨᱩᱣᱟᱹ ᱦᱟᱹᱥᱩᱜᱮ ᱡᱩᱫᱤ ᱦᱚᱲᱢᱚᱨᱮ ᱡᱚᱱᱢᱚᱭᱮᱱᱟ ᱛᱚ ᱪᱟᱞᱟᱜᱼᱟᱵᱚᱱ ᱰᱟᱠᱛᱚᱨ ᱚᱲᱟᱜ ᱟᱨ ᱪᱟᱞᱟᱣ ᱠᱟᱛᱮᱱ ᱚᱸᱰᱮ ᱜᱮᱵᱚᱱ ᱮᱞᱟᱡᱚᱜᱼᱟ ᱟᱨ ᱨᱟᱱ ᱢᱩᱨᱜᱟᱹ ᱡᱟᱦᱟᱸ ᱠᱚ ᱚᱞᱟᱵᱚᱱᱟ ᱚᱱᱟᱫᱚ ᱡᱟᱦᱟᱸᱞᱮᱠᱟ ᱴᱟᱹᱭᱤᱢ ᱴᱟᱹᱭᱤᱢ ᱨᱮ ᱡᱚᱢ ᱠᱚ ᱢᱮᱛᱟ ᱵᱚᱱᱟ ᱚᱱᱠᱟ ᱜᱮᱵᱚᱱ ᱡᱚᱢᱟ ᱟᱨ ᱚᱱᱠᱟᱜᱮ ᱡᱚᱢ ᱠᱟᱛᱮᱵᱚᱱ ᱵᱮᱥ ᱛᱮᱵᱚᱱ ᱵᱮᱥᱳᱜᱼᱢᱟ ᱤᱱᱟᱹ ᱜᱮᱵᱚᱱ ᱩᱭᱦᱟᱹᱨ ᱢᱟ